ᱦᱮᱞᱳ ᱰᱨᱟᱭᱵᱷᱟᱨ ᱵᱟᱹᱵᱩ ᱟᱢ ᱴᱷᱮᱱ ᱡᱟᱦᱟᱸ ᱠᱮᱵᱽᱤᱧ ᱵᱩᱠ ᱞᱮᱫ ᱫᱚ ᱚᱱᱟ ᱫᱚ ᱵᱟ ᱛᱤᱞ ᱞᱤᱫᱟᱹᱧ ᱛᱚ ᱱᱤᱛᱚᱜ ᱜᱷᱟᱹᱲᱤ ᱫᱚ ᱵᱟᱹᱧ ᱥᱮᱱ ᱫᱟᱲᱮᱭᱟᱜ ᱠᱟᱱᱟ ᱪᱟᱞᱟᱣ ᱫᱟᱲᱮᱭᱟᱜᱟᱹᱧ ᱥᱮ ᱵᱟᱝᱟ ᱚᱱᱟ ᱦᱚᱸ ᱵᱟᱹᱧ ᱞᱟᱹᱭ ᱫᱟᱲᱮᱭᱟᱜ ᱠᱟᱱᱟ ᱛᱚᱵᱮ ᱟᱢ ᱡᱟᱦᱟᱸ ᱠᱟᱹᱣᱰᱤᱧ ᱮᱢᱟᱜ ᱢᱮ ᱛᱟᱦᱮᱸ ᱫᱚ ᱚᱱᱟ ᱫᱚ ᱨᱩᱣᱟᱹᱲ ᱠᱟᱹᱛᱤᱧ ᱢᱮ ᱱᱚᱣᱟ ᱯᱮᱴᱤᱭᱮᱢ ᱛᱮ ᱟᱨ ᱵᱟᱝ ᱠᱷᱟᱱ ᱜᱩᱜᱩᱞ ᱯᱮ ᱛᱮ